ᱚᱱᱞᱟᱭᱤᱱ ᱠᱷᱚᱱ ᱢᱤᱫᱴᱟᱱ ᱡᱟᱢᱟᱧ ᱚᱰᱟᱨ ᱞᱮᱫᱟ ᱟᱹᱰᱤ ᱢᱚᱸᱡᱽ ᱧᱮᱞᱚᱜ ᱠᱟᱱ ᱛᱟᱦᱮᱸᱱᱟ ᱛᱚ ᱚᱱᱟ ᱡᱟᱢᱟ ᱟᱭᱢᱟ ᱫᱤᱱ ᱨᱮ ᱚᱰᱟᱨ ᱠᱟᱛᱮ ᱦᱚᱸ ᱮᱱᱛᱮ ᱨᱮᱦᱚᱸ ᱵᱟᱝ ᱦᱤᱡᱩᱜ ᱠᱟᱱᱟ ᱪᱮᱫ ᱪᱚ ᱪᱤᱠᱟᱹ ᱟᱠᱟᱱ ᱠᱤᱱᱛᱩ ᱚᱰᱮᱸ ᱢᱤᱫ ᱫᱷᱟᱣ ᱦᱚᱸ ᱯᱷᱳᱱ ᱠᱟᱛᱮᱫ ᱠᱩᱞᱤ ᱠᱚ ᱦᱩᱭᱩᱜᱼᱟ ᱡᱮ ᱱᱚᱭᱟᱹ ᱡᱟᱢᱟ ᱪᱮᱫᱟᱜ ᱵᱟᱝ ᱦᱤᱡᱩᱜ ᱠᱟᱱᱟ ᱛᱚ ᱠᱮᱱᱥᱮᱞ ᱮᱱᱟ ᱚᱱᱟ ᱛᱮᱜᱮ ᱡᱮᱱᱚ ᱵᱟᱝ ᱦᱤᱡᱩᱜ ᱠᱟᱱᱟ